ᱱᱚᱣᱟ ᱴᱚᱴᱷᱟ ᱨᱮᱭᱟᱜ ᱵᱤᱨᱤᱫ ᱥᱮ

ᱥᱮ ᱞᱟᱠᱪᱟᱨ ᱩᱯᱨᱚᱢ ᱫᱚᱦᱚᱭᱞᱮᱠᱟ ᱦᱟᱴᱟᱜ ᱦᱟᱴᱟᱜ ᱫᱚ ᱵᱚᱸᱜᱟ ᱵᱩᱨᱩ ᱨᱮᱵᱚ ᱵᱮᱵᱷᱟᱨᱟ

ᱦᱟᱴᱟᱜ ᱫᱚ ᱱᱚᱣᱟ ᱦᱩᱲᱩ ᱠᱚ ᱤᱨ ᱠᱟᱛᱮᱫ ᱦᱚᱸ ᱦᱩᱲᱩ ᱠᱚ ᱤᱨ ᱠᱟᱛᱮᱫ ᱦᱚᱸ ᱦᱟᱴᱟᱜᱼᱛᱮ ᱦᱟᱹᱨ ᱠᱟᱛᱮᱫ ᱠᱷᱟᱹᱧᱪᱤ ᱨᱮᱠᱚ ᱩᱵᱟ ᱠᱷᱟᱹᱧᱪᱤᱨᱮ ᱩᱵ ᱠᱟᱛᱮᱫ ᱵᱚᱱ ᱵᱟᱭᱟ ᱟᱨ ᱚᱱᱟ ᱨᱮᱱᱟᱜ ᱦᱟᱴᱟᱜ ᱨᱮᱱᱟᱜ ᱜᱚᱱᱚᱝ ᱫᱚ ᱜᱮᱛᱩᱨ ᱟᱨ ᱠᱷᱟᱹᱧᱪᱤ ᱫᱚ ᱠᱷᱟᱹᱧᱪᱤ ᱨᱮᱱᱟᱜ ᱜᱚᱱᱚᱝ ᱫᱚ ᱢᱤᱫ ᱥᱟᱭ ᱴᱟᱠᱟ ᱢᱮᱱᱟᱜᱼᱟ ᱡᱮ ᱴᱩᱝᱠᱤ ᱦᱚᱸ ᱴᱩᱝᱠᱤ ᱨᱮᱱᱟᱜ ᱜᱚᱱᱚᱝ ᱫᱚ ᱯᱮ ᱤᱥᱤ ᱟᱨ ᱡᱩᱞᱩᱜ ᱨᱮᱱᱟᱜ ᱫᱚ ᱵᱟᱨ ᱤᱥᱤ ᱫᱚᱥ ᱵᱟᱨ ᱤᱥᱤ ᱜᱮᱞ ᱴᱟᱠᱟ ᱟᱨ ᱱᱚᱝᱠᱟ ᱵᱟᱹᱴᱤ ᱞᱚᱴᱟ ᱚᱱᱟᱦᱚᱸ ᱵᱚᱸᱜᱟᱜ ᱵᱩᱨᱩᱜ ᱨᱮ ᱡᱮᱢᱚᱱ ᱠᱤ ᱞᱚᱴᱟ ᱫᱟᱜ ᱟᱛᱮᱫ ᱵᱚᱸᱜᱟᱜ ᱵᱚ ᱩᱰᱩᱠᱚᱜᱼᱟ ᱵᱟᱹᱴᱤ ᱨᱮ

ᱡᱷᱟᱨ ᱫᱟᱜ ᱵᱚ ᱫᱚᱦᱚ ᱠᱟᱜᱼᱟ ᱡᱟᱦᱟᱸ ᱥᱮ ᱯᱤᱞᱪᱩ ᱨᱟᱥᱟ ᱢᱮᱱᱛᱮᱫ ᱵᱚ ᱵᱩᱡᱮᱜᱼᱟ ᱛᱷᱟᱹᱨᱤ ᱨᱮ ᱥᱮᱯᱮᱧ ᱠᱟᱛᱮᱫ ᱵᱚ ᱩᱰᱩᱠᱚᱜᱼᱟ ᱯᱷᱩᱲᱩᱜ ᱨᱮᱫᱚ ᱵᱚ ᱡᱚᱢᱟ ᱯᱷᱩᱲᱩᱜ ᱫᱚ ᱵᱟᱨ ᱴᱟᱠᱟ ᱢᱤᱫᱴᱟᱝ ᱯᱟᱛᱲᱟ ᱦᱚᱸ ᱵᱟᱨ ᱴᱟᱠᱟ ᱢᱤᱫᱴᱟᱝ ᱫᱟᱢᱟ ᱟᱨ ᱞᱚᱴᱟ ᱫᱚ ᱤᱨᱟᱹᱞ ᱥᱟᱭᱠᱷᱚᱱ ᱮᱦᱚᱵ ᱢᱮᱱᱟᱜᱼᱟ ᱵᱟᱹᱴᱤ ᱦᱚᱸ ᱤᱨᱟᱹᱞ ᱥᱟᱭ ᱠᱷᱚᱱ ᱮᱦᱚᱵ ᱢᱮᱱᱟᱜᱼᱟ ᱟᱨ ᱡᱟᱦᱟᱸ ᱜᱤᱱᱟᱹ ᱵᱚ ᱢᱮᱱᱮᱫᱟ ᱚᱱᱟ ᱫᱚ ᱢᱚᱬᱮᱥᱟᱭ ᱠᱷᱚᱱ ᱜᱚᱱᱚᱝ ᱫᱚ ᱮᱦᱚᱵ ᱢᱮᱱᱟᱜ ᱮᱦᱚᱵ ᱟᱠᱟᱱᱟ ᱟᱨ ᱚᱱᱟ ᱢᱩᱫᱽᱨᱮ ᱟᱭᱢᱟᱜᱟᱱ ᱢᱟᱱᱮ ᱵᱷᱮᱜᱟᱨ ᱵᱷᱮᱜᱟᱨ ᱟᱨ ᱤᱭᱟᱹᱨᱮ ᱥᱟᱢᱟᱱ ᱨᱮ ᱵᱷᱮᱜᱟᱨ ᱵᱷᱮᱜᱟᱨ ᱵᱷᱮᱜᱟᱨᱟᱜ ᱡᱤᱱᱤᱥ ᱨᱮ ᱵᱷᱮᱜᱟᱨ ᱵᱷᱮᱜᱟᱨ ᱫᱟᱢᱟᱱᱟ